ᱤᱥᱤᱱ ᱫᱚ ᱟᱲᱟᱜ ᱤᱥᱤᱱ ᱥᱚᱦᱚᱡᱽ ᱜᱮᱭᱟ ᱪᱤᱠᱟᱹ ᱵᱟᱲᱜᱮ ᱠᱷᱚᱱ ᱟᱲᱟᱜ ᱮᱢ ᱥᱤᱫ ᱟᱹᱜᱩ ᱠᱮᱫᱟ ᱟᱨ ᱟᱹᱨᱩᱵ ᱠᱟᱛᱮᱫ ᱜᱮᱫ ᱠᱟᱛᱮᱫ ᱵᱷᱟᱯᱟᱣ ᱠᱟᱛᱮᱢ ᱵᱷᱟᱹᱡᱤ ᱠᱮᱫᱟ ᱫᱟᱜᱢᱟᱹᱲᱤ ᱫᱟᱠᱟ ᱡᱚᱢ ᱫᱚ ᱟᱲᱟᱜ ᱫᱚ ᱥᱚᱦᱚᱡᱽ ᱜᱮᱭᱟ ᱤᱥᱤᱱ ᱟᱲᱟᱜ ᱤᱥᱤᱱ ᱫᱚ ᱥᱚᱦᱚᱡᱽ ᱜᱮᱭᱟ ᱟᱨ ᱡᱤᱞ ᱤᱥᱤᱱ ᱫᱚ ᱤᱧᱫᱚᱧ ᱢᱚᱱᱮᱭᱟ ᱠᱩᱴᱷᱤᱱ ᱜᱮᱭᱟ ᱪᱮᱫᱟᱜ ᱥᱮ ᱡᱤᱞ ᱫᱚ ᱟᱹᱜᱩᱭ ᱢᱮ ᱟᱨ ᱦᱟᱱᱟ ᱱᱚᱣᱟ ᱢᱚᱥᱞᱟ ᱠᱚᱦᱚᱸ ᱫᱚᱢᱮ ᱞᱟᱜᱟᱜᱼᱟ ᱢᱚᱥ ᱡᱤᱞ ᱟᱹᱜᱩ ᱠᱟᱛᱮᱜ ᱛᱚ ᱵᱟᱝ ᱦᱩᱭᱩᱜᱼᱟ ᱟᱹᱜᱩ ᱠᱟᱛᱮᱜ ᱟᱹᱨᱩᱵ ᱦᱩᱭᱩᱜᱼᱟ ᱜᱮᱫ ᱦᱩᱭᱩᱜᱼᱟ ᱯᱤᱭᱟᱡᱽ ᱠᱚ ᱟᱫᱟ ᱨᱟᱥᱩᱱ ᱠᱚ ᱢᱚᱥᱞᱟ ᱠᱚ ᱡᱚᱛᱚ ᱛᱚ ᱚᱲᱟᱜ ᱨᱮᱛᱚ ᱵᱟᱝ ᱛᱟᱦᱮᱱᱟ ᱫᱚᱠᱟᱱ ᱦᱚᱸ ᱪᱟᱞᱟᱜ ᱞᱟᱜᱟᱼᱟ ᱥᱩᱢᱟᱹᱭ ᱨᱮ ᱫᱚᱠᱟᱱ ᱠᱷᱚᱱ ᱟᱹᱜᱩ ᱠᱟᱛᱮᱫ ᱛᱟᱨᱯᱚᱨ ᱨᱤᱫ ᱠᱟᱛᱮᱫ ᱵᱷᱟᱹᱡᱤ ᱞᱟᱜᱟᱜᱼᱟ ᱚᱱᱟᱛᱮᱧ ᱢᱚᱱᱮᱭᱟ ᱡᱤᱞ ᱤᱥᱤᱱ ᱫᱚ ᱟᱹᱰᱤᱜᱮ ᱠᱩᱴᱷᱤᱱ ᱜᱮᱭᱟ